ᱱᱚᱣᱟ ᱟᱛᱳ ᱫᱤᱥᱚᱢ ᱨᱮ ᱦᱤᱡᱩᱜ ᱞᱟᱹᱜᱤᱫ ᱛᱮᱫᱚ ᱠᱤᱪᱷᱩ ᱠᱷᱚᱨᱪᱟ ᱢᱮᱱᱟᱜ ᱜᱮᱭᱟ ᱱᱚᱸᱰᱮ ᱢᱤᱫᱴᱟᱝ ᱵᱟᱦᱟ ᱵᱟᱜᱟᱱ ᱨᱮ ᱵᱚᱞᱚᱱ ᱞᱟᱹᱜᱤᱫ ᱛᱮᱦᱚᱸ ᱚᱸᱰᱮ ᱟᱠᱚᱣᱟᱜ ᱴᱤᱠᱤᱴ ᱞᱮᱠᱟ ᱯᱚᱧᱪᱟᱥ ᱴᱟᱠᱟ ᱜᱟᱱ ᱠᱟᱛᱮ ᱠᱚ ᱤᱫᱤᱭᱮᱜᱼᱟ ᱚᱸᱰᱮᱠᱷᱚᱱ ᱚᱸᱰᱮᱠᱷᱚᱱ ᱟᱨ ᱢᱤᱫᱴᱟᱝ ᱡᱟᱭᱜᱟᱛᱮ ᱪᱟᱞᱟᱜ ᱞᱟᱹᱜᱤᱫᱼᱛᱮ ᱥᱩᱨ ᱨᱮ ᱱᱤᱭᱟᱹ ᱰᱮᱢ ᱢᱮᱱᱟᱜᱼᱟ ᱚᱸᱰᱮᱦᱚᱸ ᱚᱴᱳᱛᱮ ᱥᱮᱱ ᱠᱟᱛᱮ ᱚᱸᱰᱮ ᱰᱮᱢ ᱨᱮ ᱟᱹᱰᱤ ᱨᱚᱠᱚᱢ ᱵᱟᱜᱟᱱ ᱢᱮᱱᱟᱜᱼᱟ ᱚᱸᱰᱮ ᱦᱟᱸᱰᱮ ᱱᱟᱸᱰᱮ ᱰᱮᱢ ᱞᱟᱛᱟᱨ ᱨᱮ ᱥᱮ ᱦᱟᱱᱟ ᱯᱟᱦᱴᱟ ᱠᱷᱚᱱ ᱱᱚᱣᱟ ᱯᱟᱦᱴᱟ ᱦᱤᱡᱩᱜ ᱥᱮᱱᱚᱜ ᱞᱟᱹᱜᱤᱫ ᱛᱮᱦᱚᱸ ᱠᱤᱪᱷᱩ ᱚᱴᱳ ᱢᱮᱱᱟᱜᱼᱟ ᱚᱴᱳᱛᱮ ᱦᱤᱡᱩᱜ ᱥᱮᱱᱚᱜ ᱟᱠᱚ ᱚᱸᱰᱮᱠᱷᱚᱱ ᱚᱸᱰᱮᱠᱷᱚᱱ ᱚᱱᱟ ᱰᱮᱢ ᱨᱮ ᱵᱟᱹᱲᱤᱡ ᱩᱢ ᱵᱟᱲᱟ ᱠᱟᱛᱮ ᱟᱠᱚ ᱫᱟᱬᱟ ᱵᱟᱲᱟ ᱨᱮᱱᱟᱜ ᱚᱸᱰᱮ ᱢᱚᱡᱟ ᱠᱚ ᱤᱫᱤ ᱫᱟᱲᱮᱭᱟᱜᱼᱟ ᱦᱟᱱᱛᱮ ᱱᱟᱛᱮᱨᱮ ᱵᱟᱨᱭᱟ ᱜᱮᱴ ᱢᱮᱱᱟᱜᱼᱟ ᱠᱮᱱᱮᱞ ᱜᱮᱴ ᱞᱟᱹᱜᱤᱫᱼᱛᱮ ᱚᱸᱰᱮ ᱠᱚ ᱧᱮᱞᱟ ᱚᱸᱰᱮᱠᱷᱚᱱ ᱢᱮᱱ ᱜᱮᱴ ᱫᱚ ᱜᱟᱰᱟᱨᱮ ᱢᱮᱱᱟᱜᱼᱟ ᱚᱸᱰᱮ ᱫᱚ ᱚᱸᱰᱮ ᱧᱮᱞ ᱵᱟᱲᱟ ᱠᱟᱛᱮ ᱠᱚ ᱦᱮᱡ ᱥᱮᱱ ᱫᱟᱲᱮᱭᱟᱜᱼᱟ ᱟᱨ ᱱᱚᱛᱮᱨᱮ ᱡᱟᱦᱟᱸ ᱵᱟᱜᱟᱱ ᱠᱚ ᱢᱮᱱᱟᱜᱼᱟ ᱚᱸᱰᱮ ᱠᱚ ᱱᱟᱱᱟ ᱯᱨᱚᱠᱟᱨ ᱯᱷᱚᱴᱚ ᱠᱚᱢ ᱨᱟᱠᱟᱵ ᱫᱟᱲᱮᱭᱟᱜᱼᱟ ᱟᱢᱟᱜ ᱡᱚᱛᱚ ᱦᱚᱲᱟᱜ ᱢᱮᱱᱠᱷᱟᱱ ᱫᱚ ᱚᱸᱰᱮ ᱠᱷᱚᱨᱪᱟ ᱟᱹᱰᱤ ᱟᱹᱰᱤᱜᱮ ᱢᱮᱱᱟᱜᱼᱟ ᱚᱸᱰᱮ ᱩᱢᱩᱜ ᱞᱟᱹᱜᱤᱫ ᱦᱚᱸ ᱵᱟᱛᱷᱨᱩᱢ ᱢᱮᱱᱟᱜᱼᱟ ᱞᱮᱴᱨᱤᱱ ᱢᱮᱱᱟᱜᱼᱟ ᱚᱸᱰᱮᱦᱚᱸ ᱠᱤᱪᱷᱩ ᱯᱚᱭᱥᱟ ᱠᱤᱪᱷᱩ ᱠᱚ ᱤᱫᱤᱭᱟ ᱟᱨ